ᱟᱵᱚ ᱫᱚ ᱥᱮᱫᱟᱭ ᱦᱟᱲᱟᱢ ᱠᱚ ᱪᱮ ᱦᱟᱯᱲᱟᱢ ᱠᱚ ᱟᱨ ᱜᱚᱲᱚᱢ ᱵᱩᱰᱷᱤ ᱠᱚᱦᱚᱸ ᱠᱚ ᱞᱟᱹᱭᱟ ᱟᱵᱚ ᱫᱚ ᱢᱤᱫᱴᱮᱱ ᱛᱩᱠᱟᱹ ᱠᱷᱚᱱ ᱵᱚᱱ ᱚᱯᱮᱞ ᱟᱠᱟᱱᱟ ᱟᱨ ᱚᱸᱰᱮ ᱫᱚ ᱛᱩᱠᱟᱹ ᱨᱮᱫᱚ ᱦᱟᱸᱥ ᱦᱟᱹᱥᱞᱤ ᱪᱮᱬᱮ ᱠᱤᱱ ᱛᱟᱦᱮᱸᱭᱟ ᱟᱨ ᱚᱱᱟ ᱛᱩᱠᱟᱹ ᱨᱮᱫᱚ ᱦᱟᱸᱥ ᱦᱟᱸᱥᱞᱤ ᱪᱮᱬᱮ ᱛᱮᱠᱤᱱ ᱚᱲᱟᱜ ᱛᱟᱦᱮᱸ ᱞᱮᱱᱟ ᱟᱫᱚ ᱩᱱᱠᱤᱱ ᱠᱤᱱ ᱵᱤᱞᱤ ᱠᱮᱜᱼᱟ ᱟᱨ ᱵᱤᱞᱤ ᱠᱟᱛᱮᱫ ᱚᱸᱰᱮ ᱫᱚ ᱚᱱᱟ ᱵᱤᱞᱤ ᱠᱷᱚᱱ ᱫᱚ ᱯᱤᱞᱪᱩ ᱦᱟᱲᱟᱢ ᱯᱤᱞᱪᱩ ᱵᱩᱲᱦᱤ ᱠᱤᱱ ᱚᱯᱮᱞᱮᱱᱟ ᱚᱯᱮᱞ ᱠᱟᱛᱮᱫ ᱟᱵᱚ ᱟᱵᱚ ᱢᱟ ᱱᱟᱦᱟᱸᱜ ᱩᱱᱠᱤᱱ ᱴᱷᱮᱱ ᱠᱷᱚᱱ ᱜᱮᱵᱚᱱ ᱦᱮᱡ ᱟᱠᱟᱱᱟ ᱯᱤᱞᱪᱩ ᱦᱟᱲᱟᱢ ᱯᱤᱞᱪᱩ ᱵᱩᱰᱷᱤ ᱴᱷᱮᱱ ᱠᱷᱚᱱ ᱜᱮ ᱯᱤᱲᱪᱩ ᱦᱟᱲᱟᱢ ᱯᱤᱞᱪᱩ ᱵᱩᱰᱷᱤ ᱫᱚ ᱚᱱᱟ ᱤᱭᱟᱹ ᱠᱷᱚᱱ ᱠᱤᱱ ᱛᱩᱠᱟᱹ ᱠᱷᱚᱱ ᱠᱤᱱ ᱟᱬᱜᱚᱭᱮᱱᱟ ᱚᱱᱟ ᱡᱟᱦᱟᱱᱟᱜ ᱵᱟᱲᱮ ᱫᱟᱨᱮ ᱡᱟᱦᱟᱸ ᱛᱟᱦᱮᱸ ᱞᱮᱱᱟ ᱟᱨ ᱵᱟᱲᱮ ᱫᱟᱨᱮ ᱨᱮ ᱚᱱᱟ ᱱᱟᱦᱟᱸᱜ ᱡᱟᱦᱟᱸ ᱡᱟᱦᱟᱸ ᱞᱮᱠᱟ ᱤᱭᱟᱹ ᱠᱚ ᱩᱰᱩᱠᱚᱜ ᱫᱚ ᱰᱟᱹᱨ ᱠᱚ ᱱᱟᱹᱲᱤ ᱞᱮᱠᱟᱱᱟᱜ ᱚᱱᱠᱟ ᱚᱱᱟᱛᱮ ᱥᱟᱵ ᱥᱟᱵ ᱛᱮᱠᱤᱱ ᱟᱬᱜᱚᱭᱮᱱᱟ ᱟᱫᱚ ᱩᱱᱠᱤᱱ ᱱᱟᱦᱟᱸᱜ ᱴᱷᱟᱶ ᱢᱟᱱᱮ ᱱᱟᱦᱟᱸᱜ ᱩᱱᱠᱤᱱ ᱛᱟᱦᱮᱸ ᱵᱟᱠᱷᱨᱟ ᱜᱮ ᱱᱟᱦᱟᱸᱜ ᱫᱷᱟᱹᱨᱛᱤ ᱯᱩᱨᱤ ᱫᱚ ᱱᱟᱦᱟᱸᱜ ᱮᱦᱚᱵ ᱞᱮᱱᱟ ᱵᱮᱱᱟᱣ ᱫᱚ ᱟᱨ ᱩᱱᱠᱤᱱ ᱜᱮ ᱱᱟᱦᱟᱸᱜ ᱫᱚᱦᱚ ᱞᱟᱹᱜᱤᱫ ᱠᱚ ᱢᱟᱨᱟᱝ ᱵᱩᱨᱩ ᱠᱚ ᱚᱠᱚᱭ ᱠᱚ ᱱᱟᱦᱟᱸᱜ ᱢᱟᱱᱮ ᱥᱮᱫ ᱦᱟᱸᱜ ᱛᱟᱦᱮᱸ ᱞᱮᱱᱟ ᱠᱚ ᱩᱱᱠᱩ ᱠᱚ ᱦᱚᱦᱚ ᱟᱫᱮᱭᱟ ᱢᱟᱲᱟᱝ ᱫᱚ ᱦᱚᱨᱚ ᱨᱟᱡᱟ ᱱᱟᱦᱟᱸᱜ ᱠᱚ ᱦᱚᱦᱚ ᱟᱫᱮᱭᱟ ᱢᱟᱲᱟᱝ ᱫᱚ ᱦᱚᱨᱚ ᱨᱟᱡᱟ ᱠᱚ ᱦᱚᱦᱚ ᱟᱫᱮᱭᱟ ᱟᱨ ᱠᱟᱛᱷᱟ ᱵᱟᱲᱟᱭᱮᱱᱟᱠᱚ ᱚᱱᱟ ᱯᱚᱨᱛᱮ ᱞᱮᱸᱰᱮᱛ ᱨᱟᱡᱟ ᱦᱚᱦᱚ ᱟᱫᱮᱭᱟᱠᱚ ᱟᱨ ᱦᱚᱨᱚ ᱨᱟᱡᱟ ᱫᱚ ᱱᱟᱦᱟᱸᱜ ᱥᱤᱠᱲᱤ ᱞᱮᱫᱮᱭᱟᱠᱚ ᱥᱚᱱᱟ ᱥᱤᱠᱲᱤ ᱠᱚᱛᱮ ᱜᱚᱴᱟ ᱠᱟᱴᱟ ᱠᱚ ᱟᱨ ᱞᱮᱸᱰᱮᱫ ᱨᱟᱡᱟ ᱦᱮᱡ ᱠᱟᱛᱮᱫ ᱢᱮᱛᱟᱭ ᱠᱟᱱᱟ ᱠᱚ ᱡᱮ ᱟᱠᱚ ᱱᱟᱦᱟᱸᱜ ᱵᱤᱪᱟᱹᱨ ᱠᱚ ᱫᱩᱲᱩᱵ ᱮᱱᱟ ᱟᱨ ᱚᱸᱰᱮ ᱠᱚ ᱢᱮᱛᱟᱭ ᱠᱟᱱᱟ ᱟᱢ ᱫᱚ

ᱡᱟᱦᱟᱸ ᱞᱟᱛᱟᱨ ᱠᱷᱚᱱᱟᱜ ᱦᱟᱥᱟ ᱦᱮᱦᱮᱞ ᱚᱸᱰᱚᱠ ᱢᱮ ᱟᱨ ᱱᱩᱭ ᱦᱚᱨᱚᱣᱟᱜ ᱪᱮᱛᱟᱱ ᱨᱮ ᱱᱟᱦᱟᱸᱜ ᱮᱢ ᱢᱮ ᱫᱮᱭᱟᱨᱮᱛᱟᱭ ᱟᱨ ᱪᱮᱫᱟᱜ ᱥᱮ ᱩᱱ ᱡᱚᱠᱷᱚᱱ ᱫᱚ ᱟᱹᱰᱤ ᱥᱚᱠᱛᱚ ᱠᱷᱟᱹᱞᱤ ᱫᱟᱜ ᱜᱮ ᱛᱟᱦᱮᱸᱭᱟ ᱜᱚᱴᱟ ᱯᱟᱲᱟ ᱟᱨ ᱱᱚᱝᱠᱟ ᱚᱛ ᱫᱚ ᱦᱟᱸᱜ ᱵᱟᱭ ᱛᱟᱦᱮᱸᱭᱟ ᱮᱱᱠᱷᱟᱱ ᱫᱚ ᱞᱮᱸᱰᱮᱛ ᱨᱟᱡᱟ ᱫᱚ ᱱᱟᱦᱟᱸᱜ ᱦᱚᱨᱚ ᱨᱟᱡᱟ ᱫᱮᱭᱟᱨᱮ ᱦᱟᱥᱟ ᱱᱟᱦᱟᱸᱜ ᱚᱱᱟ ᱨᱟᱠᱟᱵ ᱠᱟᱛᱮ ᱫᱚᱦᱚᱭᱟᱭ ᱟᱨ ᱨᱟᱠᱟᱵ ᱠᱟᱛᱮ ᱫᱚᱦᱚᱭᱟᱭ ᱟᱨ ᱟᱹᱰᱤ ᱫᱤᱱ ᱚᱱᱠᱟ ᱜᱮᱭ ᱫᱚᱦᱚ ᱠᱮᱜ ᱟᱭ ᱫᱚᱦᱚ ᱠᱮᱜ ᱟᱭ ᱫᱚᱦᱚ ᱠᱮᱜ ᱟᱭ ᱠᱷᱟᱱ ᱚᱱᱠᱟ ᱛᱮᱜᱮ ᱟᱵᱚ ᱱᱟᱦᱟᱸᱜ ᱱᱚᱣᱟ ᱫᱷᱟᱹᱨᱛᱤᱯᱩᱨᱤ ᱵᱮᱱᱟᱣ ᱮᱱᱟ ᱟᱨ ᱫᱷᱟᱹᱨᱛᱤ ᱯᱩᱨᱤ ᱵᱮᱱᱟᱣ ᱠᱟᱛᱮ ᱦᱟᱸᱜ ᱯᱤᱞᱪᱩ ᱟᱲᱟᱝ ᱯᱤᱞᱪᱩ ᱵᱩᱰᱷᱤ ᱨᱮᱱ ᱦᱟᱸᱜ ᱮᱭᱟᱭ ᱠᱩᱲᱤ ᱮᱭᱟᱭ ᱠᱚᱲᱟ ᱠᱚ ᱦᱩᱭᱮᱱᱟ ᱟᱨ ᱚᱸᱰᱮ ᱠᱷᱚᱱ ᱜᱮ ᱱᱟᱦᱟᱸᱜ ᱡᱟᱹᱛᱤ ᱯᱟᱹᱨᱤᱥ ᱠᱚ ᱦᱟᱹᱴᱤᱧ ᱮᱱᱟ ᱟᱨ ᱚᱱᱠᱟ ᱛᱮᱜᱮ ᱱᱟᱦᱟᱸᱜ ᱟᱵᱚ ᱫᱚᱵᱚᱱ ᱚᱯᱮᱞᱮᱱᱟ ᱟᱨ ᱟᱵᱚᱣᱟᱜ ᱱᱟᱜᱟᱢ ᱫᱚ ᱱᱟᱦᱟᱸᱜ ᱤᱱᱟᱹ ᱠᱚᱜᱮ ᱠᱟᱱᱟ ᱢᱟᱱᱮ ᱟᱵᱚ ᱦᱟᱸᱜ ᱚᱠᱟ ᱞᱮᱠᱟ ᱨᱮᱵᱚᱱ ᱦᱮᱡ ᱮᱱᱟ ᱟᱨ ᱪᱮᱫᱞᱮᱠᱟᱨᱮ